ᱵᱚᱭᱮᱥᱠᱚ ᱦᱚᱲ ᱫᱚ ᱯᱷᱩᱴᱵᱚᱞ ᱠᱚᱢᱟ ᱵᱟᱠᱚ ᱮᱱᱮᱡ ᱫᱟᱲᱮᱭᱟᱜᱼᱟ ᱩᱱᱠᱩ ᱫᱚ ᱜᱚᱰᱟ ᱨᱮ ᱪᱟᱞᱟᱣ ᱠᱟᱛᱮ ᱛᱟᱥ ᱠᱚᱠᱚ ᱮᱱᱮᱡᱼᱟ ᱞᱩᱰᱩ ᱠᱚᱠᱚ ᱮᱱᱮᱡᱼᱟ ᱟᱨ ᱜᱟᱯᱟᱞ ᱢᱟᱨᱟᱣ ᱟᱠᱚ ᱚᱱᱟᱜᱮ ᱪᱮᱠᱟᱛᱮ ᱩᱱᱠᱩ ᱫᱚ ᱵᱚᱞ ᱫᱚ ᱵᱟᱠᱚ ᱮᱱᱮᱡ ᱫᱟᱲᱮᱭᱟᱜᱼᱟ ᱪᱮᱠᱟᱛᱮ ᱩᱱᱠᱩ ᱫᱚ ᱠᱚ ᱵᱚᱭᱚᱥ ᱦᱚᱲ ᱠᱟᱱᱟ ᱠᱚ ᱪᱮ ᱚᱱᱠᱟᱱᱟᱜ ᱫᱟᱹᱲ ᱵᱟᱞᱟ ᱵᱚᱞ ᱠᱚ ᱵᱚᱞ ᱢᱟ ᱫᱟᱹᱲ ᱦᱩᱭᱩᱜᱼᱟ ᱚᱱᱠᱟᱱᱟᱜ ᱢᱚ ᱵᱟᱠᱚ ᱮᱱᱮᱡ ᱫᱟᱲᱮᱭᱟᱜᱼᱟ ᱠᱚ ᱞᱩᱰᱩ ᱠᱚ ᱛᱟᱥ ᱠᱚᱠᱚ ᱮᱱᱮᱡᱼᱟ ᱜᱟᱯᱟᱞ ᱢᱟᱨᱟᱣ ᱟᱠᱚ ᱟᱨ ᱠᱟᱹᱪ ᱠᱟᱹᱪ ᱱᱟᱥᱮ ᱱᱟᱥᱮ ᱠᱚ ᱛᱟᱲᱟᱢ ᱵᱟᱲᱟᱭᱟᱠᱚ ᱚᱱᱟ ᱠᱚ ᱠᱩᱥᱤᱭᱟᱜ ᱟᱠᱚ ᱟᱨ ᱚᱱᱟ ᱠᱨᱤᱠᱮᱴ ᱠᱚ ᱯᱷᱩᱴᱵᱚᱞ ᱠᱚᱢᱟ ᱵᱟᱠᱚ ᱫᱟᱲᱮᱭᱟᱜᱼᱟ ᱪᱮ ᱚᱱᱟ ᱠᱚᱫᱚ ᱩᱱᱠᱩ ᱫᱚ ᱚᱱᱟᱛᱮ ᱛᱟᱥ ᱮᱱᱮᱡ ᱠᱚ ᱵᱚᱞ ᱮᱱᱮᱡ ᱞᱩᱰᱩ ᱮᱱᱮᱡ ᱠᱚᱠᱚ ᱠᱩᱥᱤᱭᱟᱜ ᱟᱠᱚ ᱟᱨ ᱜᱟᱞᱢᱟᱨᱟᱣ ᱠᱚ ᱠᱩᱥᱤᱭᱟᱜᱼᱟ ᱠᱚ ᱫᱩᱲᱩᱵ ᱴᱷᱤᱠ ᱠᱟᱛᱮᱫ ᱠᱚ ᱡᱟᱣᱨᱟ ᱠᱚᱜᱼᱟ ᱠᱚ ᱟᱨ ᱠᱚ ᱜᱟᱯᱟᱞᱢᱟᱨᱟᱣ ᱟᱠᱚ ᱦᱳᱭ ᱚᱱᱟ ᱠᱚᱠᱚ ᱠᱩᱥᱤᱭᱟᱜ ᱟᱠᱚ ᱱᱟᱥᱮ ᱱᱟᱥᱮ ᱛᱤ ᱠᱚ ᱠᱚ ᱦᱤᱞᱟᱹᱣ ᱵᱟᱲᱟᱭᱟᱠᱚ ᱡᱟᱸᱜᱟ ᱠᱚ ᱦᱤᱞᱟᱹᱣ ᱵᱟᱲᱟᱭᱟ ᱯᱨᱮᱠᱴᱤᱥ ᱟᱠᱚᱣᱟ ᱜᱟᱯᱟᱞᱢᱟᱨᱟᱜ ᱟᱠᱚ ᱚᱱᱠᱟ ᱠᱚ ᱚᱱᱟ ᱠᱚ ᱠᱩᱥᱤᱭᱟᱜ ᱟᱠᱚ ᱟᱨ ᱵᱚᱞ ᱠᱚᱦᱚᱸ ᱵᱟᱠᱚ ᱮᱱᱮᱡ ᱫᱟᱲᱮᱭᱟᱜ ᱟᱠᱚ ᱟᱨ ᱞᱩᱰᱩ ᱛᱟᱥ ᱫᱚ ᱚᱱᱟ ᱫᱚ ᱫᱩᱲᱩᱵ ᱨᱮᱱᱟᱜ ᱠᱷᱮᱞ ᱠᱟᱱᱟ ᱪᱮ ᱚᱱᱟ ᱫᱚ ᱦᱚᱲ ᱦᱟᱲᱟᱢ ᱦᱚᱲ ᱠᱚᱦᱚᱸ ᱠᱚ ᱡᱚᱛᱚ ᱦᱚᱲ ᱠᱚ ᱫᱟᱲᱮᱭᱟᱜ ᱟᱠᱚ ᱵᱩᱰᱷᱤᱜᱼᱟ ᱠᱚ ᱫᱟᱲᱮᱭᱟᱜ ᱜᱮᱭᱟ ᱠᱚ ᱪᱟᱨᱯᱚᱴ ᱠᱚ ᱫᱟᱜ ᱮᱱᱮᱡ ᱮᱱᱮᱡ ᱟᱠᱚ ᱚᱱᱟ ᱠᱚᱠᱚ ᱮᱱᱮᱡ ᱫᱟᱲᱮᱭᱟᱜᱼᱟ ᱠᱚ ᱚᱱᱟ ᱠᱚᱠᱚ ᱠᱩᱥᱤᱭᱟᱜ ᱟᱠᱚ ᱩᱱᱠᱩ ᱫᱚ ᱟᱨ ᱤᱱᱟᱹ ᱠᱚᱜᱮ ᱠᱚ ᱠᱩᱥᱤᱭᱟᱜᱼᱟ ᱠᱚ ᱵᱩᱲᱦᱤ ᱨᱟᱦᱟ ᱦᱟᱲᱟᱢ ᱦᱚᱲ ᱠᱚᱫᱚ ᱤᱱᱟᱹ ᱠᱚᱜᱮ ᱠᱚᱠᱚ ᱠᱩᱥᱤᱭᱟᱜᱼᱟ